ᱦᱳᱭ ᱟᱞᱮᱭᱟᱜ ᱵᱟᱲᱜᱮ ᱨᱮ ᱟᱹᱰᱤᱜᱟᱱ ᱜᱮ ᱫᱟᱨᱮᱭᱟᱠᱟᱱᱟ ᱡᱮᱛᱮᱭᱟᱜ ᱜᱮ ᱢᱮᱱᱟᱜᱼᱟ ᱠᱟᱹᱣᱦᱟᱹ ᱫᱟᱨᱮᱭᱟᱠᱟᱱᱟ ᱱᱤᱢ ᱫᱟᱨᱮᱭᱟᱠᱟᱱᱟ ᱡᱷᱚᱱ ᱡᱷᱚᱱᱤ ᱫᱟᱨᱮᱭᱠᱟᱱᱟ ᱟᱢᱵᱽᱲᱟ ᱫᱟᱨᱮᱭᱠᱟᱱᱟ ᱩᱞ ᱫᱟᱨᱮᱭᱟᱠᱟᱱᱟ ᱡᱮᱛᱮᱭᱟᱜ ᱫᱟᱨᱮ ᱜᱮ ᱢᱮᱱᱟᱜᱼᱟ ᱠᱩᱸᱫᱽᱨᱤ ᱱᱟᱹᱲᱤ ᱢᱮᱱᱟᱜᱼᱟ ᱜᱷᱟᱸᱜᱽᱨᱟ ᱱᱟᱹᱲᱤ ᱢᱮᱱᱟᱜᱼᱟ ᱡᱷᱤᱸᱜᱟᱹ ᱱᱟᱹᱲᱤ ᱢᱮᱱᱟᱜᱼᱟ ᱦᱚᱛᱚᱫ ᱱᱟᱹᱲᱤ ᱢᱮᱱᱟᱜᱼᱟ ᱠᱚᱸᱰᱷᱟ ᱱᱟᱹᱲᱤ ᱢᱮᱱᱟᱜᱼᱟ ᱡᱮᱛᱮᱭᱟᱜ ᱜᱮ ᱡᱟᱦᱟᱸ ᱛᱤᱱᱟᱹᱜ ᱢᱮᱱᱟᱜᱼᱟ ᱱᱟᱹᱲᱤ ᱡᱤᱱᱤᱥ ᱡᱮᱛᱮᱭᱟᱜ ᱜᱮ ᱢᱮᱱᱟᱜᱼᱟ ᱡᱮᱛᱮᱭᱟᱜ ᱜᱮ ᱱᱟᱹᱲᱤᱭᱟᱠᱟᱱᱟ ᱛᱟᱞᱮ ᱟᱨ ᱤᱭᱟᱹ ᱠᱚ ᱦᱟᱯᱮ ᱦᱤᱲᱤᱧ ᱠᱮᱫ ᱟᱹᱧ ᱡᱷᱤᱸᱜᱟᱹ ᱱᱟᱹᱲᱤ ᱠᱚ ᱡᱟᱦᱟᱸ ᱛᱤᱱᱟᱹᱜ ᱜᱮ ᱵᱚ ᱪᱟᱥ ᱠᱟᱜ ᱩᱱᱟᱹᱜ ᱡᱮᱛᱮᱭᱟᱜ ᱜᱮ ᱢᱮᱱᱟᱜᱼᱟ ᱡᱮᱛᱮᱭᱟᱜ ᱜᱮ ᱱᱟᱹᱲᱤᱭᱟᱠᱟᱱᱟ